ᱤᱧ ᱫᱚ ᱟᱭᱢᱟ ᱤᱯᱤᱞ ᱤᱧ ᱧᱮᱞ ᱟᱠᱟᱫ ᱠᱚᱣᱟ ᱵᱷᱩᱨᱠᱟᱹ ᱤᱯᱤᱞ ᱯᱟᱨᱠᱚᱢ ᱤᱯᱤᱞ ᱵᱩᱰᱷᱤ ᱤᱯᱤᱞ ᱚᱱᱠᱟᱜᱮ ᱟᱭᱢᱟ ᱩᱛᱟᱹᱨ ᱤᱯᱤᱞᱤᱧ ᱧᱮᱞ ᱟᱠᱟᱫ ᱠᱚᱣᱟ ᱤᱧ ᱜᱚᱲᱚᱢ ᱦᱟᱲᱟᱢ ᱜᱚᱲᱚᱢ ᱵᱩᱰᱷᱤ ᱴᱷᱮᱱ ᱠᱷᱚᱱ ᱤᱧ ᱟᱡᱚᱢ ᱠᱟᱫᱟ ᱟᱨ ᱫᱤᱱᱟᱹᱢ ᱦᱤᱞᱳᱜ ᱱᱚᱝᱠᱟ ᱥᱤᱸᱜᱟᱹᱲ ᱵᱮᱞᱟ ᱥᱤᱸᱜᱟᱹᱲ ᱵᱮᱲᱟ ᱨᱮ ᱤᱧ ᱜᱚᱲᱚᱢ ᱦᱟᱲᱟᱢ ᱜᱚᱲᱚᱢ ᱵᱩᱰᱷᱤ ᱩᱱᱠᱤᱱ ᱠᱤᱱ ᱞᱟᱹᱭ ᱟᱹᱧ ᱜᱮᱭᱟ ᱱᱩᱭ ᱫᱚ ᱯᱟᱨᱠᱚᱢ ᱤᱯᱤᱞ ᱠᱟᱱᱟᱭ ᱱᱩᱭ ᱫᱚ ᱱᱚᱝᱠᱟ ᱯᱟᱨᱠᱚᱢ ᱞᱮᱠᱟ ᱜᱮᱭ ᱧᱮᱞᱚᱜᱼᱟ ᱧᱮᱞᱚᱜ ᱟᱠᱚ ᱵᱩᱰᱷᱤ ᱤᱯᱤᱞ ᱦᱚᱸ ᱚᱱᱠᱟ ᱢᱤᱫᱴᱷᱮᱱ ᱠᱚ ᱛᱟᱦᱮᱱᱟ ᱟᱭᱢᱟ ᱡᱟᱨᱟᱣ ᱠᱟᱛᱮᱫ ᱚᱱᱠᱟ ᱜᱮ ᱟᱨᱚ ᱵᱷᱩᱨᱠᱟᱹ ᱤᱯᱤᱞ ᱦᱚᱸ ᱫᱚᱠᱠᱷᱤᱱ ᱯᱚᱥᱪᱤᱢ ᱥᱮᱫ ᱠᱚᱱᱟ ᱠᱩᱱᱤ ᱨᱮᱠᱚ ᱧᱮᱞᱚᱜ ᱧᱮᱞᱚᱜ ᱟᱭ ᱚᱱᱠᱟ ᱜᱮ ᱟᱭᱢᱟ ᱤᱯᱤᱞᱤᱧ ᱧᱮᱞ ᱟᱠᱟᱫ ᱠᱚᱣᱟ ᱤᱧᱫᱚ ᱱᱩᱠᱩᱧ ᱧᱮᱞ ᱠᱚᱣᱟ ᱟᱹᱰᱤ ᱢᱚᱡᱽ ᱤᱧ ᱵᱩᱡᱟ ᱱᱩᱠᱩ ᱧᱮᱞᱛᱮ ᱚᱱᱟ ᱱᱩᱠᱩ ᱧᱮᱞᱛᱮ ᱮᱛᱚᱴᱟ ᱢᱚᱡᱤᱧ ᱟᱹᱭᱠᱟᱹᱣᱟ ᱤᱧ ᱜᱚᱲᱚᱢ ᱦᱟᱲᱟᱢ ᱜᱚᱲᱚᱢ ᱵᱩᱰᱷᱤ ᱛᱟᱠᱚ ᱠᱚ ᱢᱤᱛᱟᱹᱧᱟ ᱟᱡᱚᱢᱤᱧ ᱟᱨ ᱤᱧᱦᱚᱸ ᱢᱚᱡᱽ ᱜᱮᱧ ᱟᱹᱭᱠᱟᱹᱣᱟ ᱩᱱᱠᱩᱣᱟᱜ ᱠᱟᱛᱷᱟ ᱟᱸᱡᱚᱢ ᱛᱮ ᱛᱟᱨᱯᱚᱨ ᱩᱱᱠᱩ ᱤᱯᱤᱞ ᱠᱚ ᱧᱮᱞ ᱛᱮ ᱟᱹᱰᱤ ᱢᱚᱡᱽ ᱜᱮ ᱵᱩᱡᱷᱟᱹᱜᱼᱟ